ᱟᱢ ᱡᱟᱦᱟᱸ ᱫᱷᱚᱨᱚᱢᱮᱢ ᱢᱟᱱᱟᱣᱟ ᱚᱱᱟ ᱫᱚ ᱪᱮᱫ ᱤᱧᱟᱹᱜ ᱞᱟᱹᱱᱟᱹᱭ ᱞᱮᱠᱟᱛᱮᱧ ᱞᱟᱹᱭᱟ ᱫᱷᱚᱨᱚᱢ ᱫᱚ ᱚᱵᱚᱥᱥᱚᱭ ᱢᱮᱱᱟᱜ ᱛᱟᱵᱚᱱᱟ ᱫᱷᱚᱨᱚᱢ ᱵᱟᱝᱠᱷᱟᱱ ᱫᱚ ᱪᱮᱠᱟ ᱦᱩᱭᱩᱜᱼᱟ ᱱᱤᱛᱳᱜ ᱱᱚᱣᱟ ᱫᱤᱥᱚᱢ ᱨᱮ ᱢᱤᱫᱼᱢᱤᱫ ᱡᱟᱹᱛᱤ ᱢᱤᱫᱼᱢᱤᱫ ᱨᱚᱠᱚᱢ ᱫᱷᱚᱨᱚᱢ ᱛᱟᱵᱚᱱ ᱟᱵᱚᱣᱟᱜ ᱦᱚᱸ ᱥᱮᱫᱟᱭ ᱯᱤᱞᱪᱩ ᱦᱟᱲᱟᱢ ᱯᱤᱞᱪᱩ ᱵᱩᱲᱦᱤ ᱛᱟᱠᱤᱱᱟᱜ ᱠᱟᱹᱴᱤᱡ ᱫᱤᱥᱟᱹ ᱠᱟᱛᱮ ᱩᱱᱠᱤᱱ ᱡᱟᱦᱟᱸ ᱫᱷᱚᱨᱚᱢ ᱠᱤᱱ ᱵᱮᱱᱟᱣ ᱠᱟᱜᱼᱟ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱵᱚᱝᱥᱚ ᱫᱷᱚᱨ ᱱᱤᱛᱳᱜ ᱟᱵᱚ ᱟᱵᱚ ᱦᱚᱸ ᱱᱤᱥᱪᱳᱭ ᱢᱤᱫᱴᱮᱱ ᱫᱷᱚᱨᱚᱢ ᱨᱮ ᱛᱚᱞ ᱢᱮᱱᱟᱜ ᱟᱠᱟᱫ ᱵᱚᱱᱟ ᱟᱫᱚ ᱚᱱᱟ ᱞᱮᱠᱟ ᱜᱮ ᱟᱫᱚ ᱱᱤᱛᱳᱜ ᱵᱚᱨᱛᱚᱢᱟᱱ ᱨᱮ ᱮᱴᱟᱜ ᱡᱟᱹᱛᱤ ᱞᱮᱠᱟ ᱟᱵᱚ ᱫᱚ ᱦᱳᱭᱛᱳ ᱥᱚᱨᱠᱟᱨ ᱴᱷᱮᱱ ᱟᱵᱚᱣᱟᱜ ᱫᱷᱚᱨᱚᱢ ᱴᱷᱤᱠᱼᱴᱷᱟᱠ ᱥᱟᱺᱦᱤᱡ ᱵᱟᱝ ᱵᱚ ᱞᱟᱹᱭ ᱥᱟᱰᱮ ᱦᱚᱪᱚ ᱫᱟᱲᱮ ᱠᱟᱣᱫᱮ ᱛᱮ ᱦᱳᱭᱛᱳ ᱛᱚ ᱱᱤᱛᱳᱜ ᱫᱚ ᱥᱤᱠᱨᱤᱛᱤ ᱵᱟᱭ ᱧᱟᱢ ᱟᱠᱟᱫ ᱛᱟᱵᱚᱱᱟ ᱟᱫᱚ ᱵᱟᱭ ᱧᱟᱢ ᱠᱟᱜ ᱨᱮᱦᱚᱸ ᱟᱵᱚᱨᱮᱱ ᱦᱚᱲ ᱥᱮᱫᱟᱭ ᱦᱟᱲᱟᱢ ᱠᱷᱚᱱ ᱥᱮᱫᱟᱭ ᱨᱮᱱ ᱢᱤᱫᱴᱮᱱ ᱫᱷᱚᱨᱚᱢ ᱛᱟᱞᱟᱛᱮᱜᱮ ᱥᱮᱫᱟᱭ ᱠᱷᱚᱱ ᱱᱤᱛᱳᱝ ᱦᱟᱹᱵᱤᱡ ᱟᱵᱚ ᱚᱱᱟ ᱫᱷᱚᱨᱚᱢ ᱟᱣᱛᱟ ᱨᱮᱜᱮ ᱢᱮᱱᱟᱜ ᱠᱟᱜ ᱵᱚᱱᱟ ᱪᱮᱫᱟᱜ ᱥᱮ ᱱᱚᱜᱼᱚᱭ ᱡᱮ ᱟᱵᱚ ᱦᱚᱲᱟᱜ ᱵᱟᱯᱞᱟ ᱵᱤᱦᱟᱹ ᱯᱚᱨᱚᱵᱽ ᱯᱟᱹᱞᱤ ᱡᱮᱠᱳᱱᱳ ᱵᱟᱦᱟ ᱥᱚᱨᱦᱟᱭ ᱱᱤᱥᱪᱳᱭ ᱟᱵᱚᱣᱟᱜ ᱢᱤᱫᱴᱟᱱ ᱫᱷᱚᱨᱢᱚ ᱫᱷᱚᱨᱚᱢ ᱵᱟᱹᱱᱩᱜ ᱠᱷᱟᱱ ᱫᱚ ᱱᱚᱣᱟ ᱠᱚᱫᱚ ᱪᱮᱠᱟ ᱦᱩᱭᱩᱜᱼᱟ ᱴᱷᱤᱠ ᱚᱱᱠᱟᱞᱮᱠᱟ ᱜᱮ ᱟᱵᱚᱣᱟᱜ ᱫᱷᱚᱨᱚᱢ ᱟᱵᱚᱜᱮ ᱟᱵᱚᱣᱟᱜ ᱫᱷᱚᱨᱚᱢ ᱵᱚ ᱵᱟᱧᱪᱟᱣᱟ ᱟᱨ ᱫᱷᱚᱨᱚᱢ ᱫᱟᱲᱮ ᱫᱚ ᱟᱹᱰᱤ ᱫᱟᱲᱮ ᱠᱟᱱ ᱛᱟᱵᱚᱱᱟ ᱟᱵᱚᱣᱟᱜ ᱢᱤᱫᱴᱮᱡ ᱢᱤᱴᱮᱡ ᱯᱚᱨᱚᱵᱽ ᱨᱮ ᱟᱵᱚ ᱡᱮᱢᱚᱱ ᱦᱟᱺᱰᱤ ᱵᱚ ᱪᱚᱰᱚᱨᱟ ᱛᱟᱯᱚᱨᱮ ᱟᱵᱚᱨᱮᱱ ᱢᱟᱨᱟᱝ ᱵᱳᱨᱳ ᱥᱮ ᱟᱨᱚ ᱡᱟᱦᱟᱸᱭ ᱠᱚ ᱢᱮᱱᱟᱜ ᱠᱟᱜ ᱠᱚᱣᱟ ᱡᱟᱦᱮᱨ ᱮᱨᱟ ᱱᱚᱣᱟ ᱡᱟᱦᱮᱨ ᱨᱮ ᱢᱟᱺᱡᱷᱤ ᱛᱷᱟᱱ ᱨᱮ ᱵᱟᱯᱞᱟ ᱵᱤᱦᱟ ᱵᱟᱯᱞᱟ ᱵᱤᱦᱟᱹ ᱨᱮᱦᱚᱸ ᱡᱮᱢᱚᱱ ᱟᱵᱚᱣᱟᱜ ᱱᱚᱣᱟ ᱥᱟᱨᱡᱚᱢ ᱫᱟᱨᱮ ᱜᱚᱡ ᱜᱩᱨᱩᱜ ᱨᱮᱦᱚᱸ ᱢᱟᱛᱠᱚᱢ ᱫᱟᱨᱮ ᱚᱱᱠᱟᱜᱮ ᱜᱮ ᱟᱵᱚᱣᱟᱜ ᱢᱤᱫᱴᱟᱝ ᱫᱷᱚᱨᱚᱢ ᱢᱮᱱᱟᱜ ᱛᱮᱜᱮ ᱛᱚ ᱟᱵᱚ ᱱᱚᱣᱟ ᱠᱚᱫᱚ ᱵᱚ ᱵᱮᱵᱚᱦᱟᱨ ᱮᱫᱟ ᱴᱷᱤᱠ ᱚᱱᱠᱟᱜᱮ ᱥᱮᱫᱟᱭ ᱠᱟᱹᱦᱱᱤ ᱦᱤᱸᱥᱟᱹᱵᱛᱮ ᱧᱮᱞ ᱞᱮᱠᱷᱟᱡ ᱧᱮᱞ ᱧᱟᱢᱚᱜᱼᱟ ᱱᱚᱣᱟ ᱥᱤᱫᱩ ᱟᱨ ᱠᱟᱹᱱᱦᱩ ᱛᱟᱠᱤᱱ ᱦᱚᱸ ᱦᱩᱞᱥᱟᱹᱭ ᱢᱤᱫᱴᱮᱱᱠᱤᱱ ᱤᱝᱨᱟᱹᱡᱽ ᱥᱟᱦᱮᱵᱽ ᱞᱟᱜᱟ ᱞᱟᱹᱜᱤᱫ ᱛᱮ ᱠᱤᱱ ᱜᱤᱨᱟᱹ ᱞᱮᱫᱟ ᱚᱱᱟ ᱛᱟᱭᱚᱢ ᱟᱹᱰᱤ ᱢᱟᱨᱟᱝ ᱞᱟᱹᱲᱦᱟᱹᱭ ᱦᱚᱸ ᱦᱩᱭ ᱞᱮᱱᱟ ᱟᱨᱚ ᱚᱱᱟ ᱥᱟᱶᱛᱮ ᱵᱟᱵᱟ ᱛᱤᱞᱠᱟᱹ ᱢᱟᱺᱡᱷᱤ ᱩᱱᱤ ᱦᱚᱸ ᱟᱹᱰᱤ ᱩᱛᱟᱹᱨ ᱫᱷᱚᱨᱚᱢ ᱫᱟᱲᱮ ᱥᱟᱶᱛᱮ ᱤᱝᱨᱮᱡ ᱠᱚ ᱥᱟᱞᱟᱜ ᱮᱭ ᱛᱟᱯᱟᱢ ᱞᱮᱱᱟ ᱚᱝᱠᱟᱜᱮ ᱟᱨᱚ ᱟᱭᱢᱟ ᱩᱛᱟᱹᱨ ᱦᱩᱞᱥᱟᱹᱭ ᱦᱩᱭᱟᱠᱟᱱᱟ ᱡᱮᱢᱚᱱ ᱚᱱᱟ ᱢᱩᱱᱰᱟ ᱵᱤᱫᱽᱫᱨᱳᱦᱚ ᱢᱮᱱᱟᱜᱼᱟ ᱠᱳᱞ ᱵᱤᱫᱽᱫᱨᱳᱦᱚ ᱟᱫᱚ ᱱᱤᱛᱳᱜ ᱟᱵᱚᱣᱟᱜ ᱫᱷᱚᱨᱚᱢ ᱟᱵᱚᱜᱮ ᱟᱵᱚᱜᱮ ᱫᱚᱦᱚᱭ ᱦᱩᱭᱩᱜ ᱛᱟᱵᱚᱱᱟ ᱟᱵᱚᱜᱮ ᱵᱟᱧᱪᱟᱣ ᱦᱩᱭᱩᱜ ᱛᱟᱵᱚᱱᱟ ᱟᱵᱚᱣᱟᱜ ᱫᱷᱚᱨᱚᱢ ᱟᱵᱚ ᱫᱚ ᱮᱴᱟᱜ ᱡᱟᱛᱤᱭᱟᱜ ᱫᱷᱚᱨᱚᱢ ᱠᱷᱚᱱ ᱦᱚᱸ ᱵᱷᱤᱱᱱᱚ ᱜᱮᱛᱟᱵᱚᱱᱟ ᱪᱮᱫᱟᱜ ᱥᱮ ᱵᱟᱯᱞᱟ ᱵᱤᱦᱟᱹᱨᱮ ᱚᱠᱚᱨ ᱮᱴᱟᱜ ᱪᱷᱟᱹᱛᱤᱠ ᱥᱚᱸᱜᱮ ᱟᱵᱚᱣᱟᱜ ᱵᱟᱯᱞᱟ ᱵᱤᱦᱟᱹ ᱵᱟᱝᱫᱚ ᱢᱤᱞᱟᱹᱜ ᱠᱟᱱᱫᱚ ᱛᱟᱦᱚᱞᱮ ᱟᱫᱚ ᱱᱚᱤᱛᱳᱜ ᱫᱚ ᱧᱮᱞ ᱧᱟᱢᱚᱜ ᱠᱟᱱᱟ ᱟᱵᱚ ᱦᱚᱲᱜᱮ ᱟᱵᱚ ᱵᱟᱵᱚᱱ ᱵᱟᱰᱟᱭ ᱦᱚᱛᱮᱡᱛᱮ ᱦᱟᱱᱟ ᱫᱷᱚᱨᱚᱢ ᱱᱤᱭᱟᱹ ᱫᱷᱚᱨᱚᱢ ᱟᱫᱚ ᱚᱝᱠᱟ ᱮᱢᱟᱠᱚ ᱮᱴᱟᱜ ᱫᱷᱚᱨᱚᱢ ᱛᱮᱦᱚᱸ ᱠᱚ ᱪᱟᱞᱟᱜ ᱠᱟᱱᱟ ᱱᱤᱛᱳᱜ ᱦᱟᱹᱵᱤᱡᱛᱮ ᱟᱵᱚᱨᱮᱱ ᱥᱮᱫᱟᱭ ᱦᱟᱲᱟᱢ ᱦᱚᱲ ᱢᱟᱨᱮ ᱦᱟᱯᱲᱟᱢ ᱠᱚ ᱡᱮᱢᱚᱱ ᱡᱟᱦᱟᱸᱭ ᱡᱟᱦᱟᱸ ᱫᱷᱚᱨᱚᱢ ᱵᱟᱠᱷᱨᱟᱛᱮ ᱵᱟᱯᱞᱟ ᱵᱤᱦᱟᱹ ᱠᱚᱨᱮ ᱡᱟᱦᱟᱸ ᱯᱚᱫᱽᱫᱷᱚᱛᱤ ᱠᱚ ᱚᱵᱚᱞᱚᱢᱵᱚᱱ ᱟᱜᱩᱣᱟᱠᱟᱫᱟ ᱱᱤᱛᱚᱜ ᱫᱚ ᱚᱱᱟ ᱯᱚᱫᱽᱫᱷᱚᱛᱤ ᱚᱵᱚᱞᱚᱢᱵᱚᱱ ᱠᱟᱛᱮ ᱦᱚᱸ ᱵᱮᱥ ᱜᱮ ᱢᱮᱱᱟᱜ ᱠᱟᱜ ᱵᱚᱱᱟ ᱟᱫᱚ ᱚᱱᱟᱛᱮ ᱤᱧᱦᱚᱹᱧ ᱢᱮᱱᱟ ᱟᱵᱚᱣᱟᱜ ᱫᱷᱚᱨᱚᱢ ᱱᱤᱭᱟᱹ ᱥᱚᱨᱠᱟᱨ ᱵᱟᱭ ᱢᱮᱫ ᱞᱩᱛᱩᱨ ᱠᱟᱜ ᱨᱮᱦᱚᱸ ᱟᱵᱚᱣᱟᱜ ᱫᱚᱨᱚᱢ ᱫᱚ ᱟᱵᱚ ᱴᱷᱮᱱ ᱫᱚ ᱟᱹᱰᱤ ᱡᱚᱥ ᱜᱮᱭᱟ ᱥᱮ ᱟᱹᱰᱤ ᱫᱟᱲᱮ ᱫᱷᱚᱨᱚᱢ ᱠᱟᱱ ᱛᱟᱵᱚᱱᱟ